ᱱᱮᱛᱟᱨ ᱜᱤᱫᱽᱨᱟᱹᱫᱚ ᱵᱤᱰᱤᱭᱳ ᱜᱮᱢ ᱢᱳᱵᱟᱭᱤᱞᱨᱮ ᱵᱤᱰᱤᱭᱳ ᱜᱮᱢᱠᱚ ᱠᱷᱮᱞᱟ ᱯᱷᱩᱴᱵᱚᱞᱠᱚᱠᱚ ᱠᱷᱮᱞᱟ ᱠᱨᱤᱠᱮᱴᱠᱚᱠᱚ ᱠᱷᱮᱞᱟ ᱯᱟᱵᱽᱡᱤᱠᱚ ᱟᱨ ᱯᱷᱨᱤ ᱯᱷᱟᱭᱟᱨᱠᱚ ᱠᱮᱨᱟᱢ ᱵᱳᱨᱰᱠᱚ ᱦᱚᱠᱤᱠᱚ ᱟᱨ ᱟᱹᱰᱤᱜᱟᱱ ᱚᱱᱠᱟᱱᱟᱜ ᱠᱷᱮᱞ ᱢᱮᱱᱟᱜᱼᱟ ᱠᱚ ᱠᱷᱮᱞᱟ ᱢᱟᱱᱮ ᱚᱱᱠᱟᱠᱚ ᱠᱷᱮᱞᱟ ᱡᱚᱢᱼᱧᱩ ᱴᱷᱮᱱ ᱠᱷᱚᱱᱦᱚᱸᱠᱚ ᱦᱤᱲᱤᱧᱠᱟᱜᱼᱟ ᱥᱟᱨᱟᱠᱷᱚᱱ ᱯᱷᱳᱱᱨᱮᱜᱮ ᱵᱤᱰᱤᱭᱳ ᱜᱮᱢᱜᱮᱠᱚ ᱠᱷᱮᱞᱟ ᱵᱤᱰᱤᱭᱳ ᱜᱮᱢᱜᱮᱠᱚ ᱠᱷᱮᱞᱟ ᱡᱚᱢᱼᱧᱩᱠᱚ ᱢᱮᱛᱟᱠᱚ ᱨᱮᱦᱚᱸᱠᱚ ᱦᱤᱲᱤᱧ ᱪᱟᱵᱟᱠᱟᱜᱼᱟ ᱚᱞᱚᱜᱼᱯᱟᱲᱦᱟᱣ ᱠᱚᱦᱚᱸᱠᱚ ᱰᱷᱤᱞᱟᱹᱣᱠᱟᱜᱼᱟ ᱩᱢ ᱚᱡᱚᱜ ᱡᱚᱛᱚᱱᱟᱜ ᱜᱮ ᱢᱟᱱᱮ ᱚᱱᱠᱟᱠᱚ ᱠᱷᱮᱞᱟ ᱚᱸᱰᱮ ᱠᱟᱹᱡ ᱮᱢ ᱢᱮᱛᱟᱭᱟ ᱦᱳᱭ ᱦᱳᱭ ᱫᱚᱭ ᱢᱮᱱ ᱜᱮᱭᱟ ᱠᱤ ᱦᱳᱭ ᱪᱟᱞᱟᱜ ᱠᱟᱹᱱᱟᱹᱧ ᱟᱨ ᱚᱸᱰᱮ ᱞᱟᱲᱟᱣᱫᱚ ᱵᱟᱭ ᱞᱟᱲᱟᱜᱼᱟ ᱩᱱᱟᱹᱜ ᱚᱱᱠᱟ ᱢᱟᱱᱮ ᱩᱱᱟᱹᱜ ᱜᱚᱨᱥᱮ ᱠᱷᱮᱞᱟᱭ ᱡᱟᱦᱟᱱᱟᱜ ᱯᱟᱲᱦᱟᱣ ᱵᱚᱨᱚᱝ ᱩᱱᱟᱹᱜ ᱜᱚᱨᱛᱮ ᱵᱟᱭ ᱯᱟᱲᱦᱟᱣᱟ ᱡᱚᱢ ᱩᱱᱟᱹᱜ ᱜᱚᱨᱛᱮ ᱵᱟᱭ ᱡᱚᱢᱟ ᱮᱱᱦᱚᱸ ᱠᱷᱮᱞᱫᱚ ᱩᱱᱟᱹᱜ ᱜᱮ ᱜᱚᱨᱛᱮ ᱠᱷᱮᱞᱟᱭ ᱡᱟᱦᱟᱸ ᱛᱤᱱᱟᱹᱜ ᱤᱭᱟᱹ ᱟᱡ ᱮ ᱩᱭᱦᱟᱹᱨᱠᱟᱜᱼᱟ ᱠᱤ ᱤᱧ ᱱᱚᱣᱟᱧ ᱫᱟᱲᱮᱜ ᱢᱟ ᱯᱟᱵᱽᱡᱤᱠᱚᱭ ᱠᱷᱮᱞᱟ ᱢᱟᱱᱮ ᱜᱚᱨᱛᱮ ᱦᱟᱸᱰᱮ ᱱᱚᱰᱮ ᱱᱚᱝᱠᱟᱭᱟᱹᱧ ᱚᱸᱰᱮᱧ ᱱᱚᱝᱠᱟᱭᱟ ᱢᱟᱱᱮ ᱥᱟᱨᱟᱠᱷᱚᱱ ᱚᱸᱰᱮ ᱜᱮᱢ ᱯᱤᱪᱷᱮ ᱨᱮᱜᱮ ᱛᱟᱦᱮᱱᱟᱭ ᱟᱨ ᱮᱭᱥᱤ ᱤᱭᱟᱹ ᱨᱮᱦᱚᱸᱭ ᱫᱩᱲᱩᱵᱠᱚᱜ ᱨᱮᱦᱚᱸ ᱜᱮᱢᱜᱮ ᱩᱭᱦᱟᱹᱨᱠᱟᱜᱼᱟᱭ ᱛᱤᱨᱮᱧ ᱠᱷᱮᱞᱟ ᱛᱤᱨᱮᱫᱚ ᱵᱟᱝ ᱱᱟᱥᱮᱱᱟᱜ ᱩᱢᱩᱜ ᱠᱟᱱᱟᱭ ᱥᱮ ᱵᱟᱝᱜᱮ ᱦᱟᱯᱮ ᱜᱮᱢᱤᱧ ᱠᱷᱮᱞᱟ ᱢᱟᱱᱮ ᱩᱱᱟᱹᱜ ᱚᱱᱠᱟ ᱜᱮᱢ ᱫᱩᱱᱭᱟᱹ ᱨᱮᱜᱮᱠᱚ ᱵᱩᱞ ᱪᱟᱵᱟᱠᱚᱜ ᱠᱟᱱᱟ ᱠᱤ ᱢᱟᱲᱟᱝ ᱡᱟᱦᱟᱸᱞᱮᱠᱟ ᱠᱚ ᱠᱷᱮᱞᱟ ᱛᱟᱦᱮᱱ ᱢᱟᱲᱟᱝ ᱜᱤᱫᱽᱨᱟᱹᱠᱚ ᱩᱱᱠᱩᱫᱚ ᱢᱟᱱᱮ ᱱᱚᱝᱠᱟ ᱴᱷᱮᱸᱜᱟ ᱠᱚᱛᱮ ᱦᱟᱱᱮ ᱠᱩᱞᱦᱤ ᱠᱚᱨᱮ ᱱᱚᱝᱠᱟ ᱫᱟᱹᱲᱵᱟᱲᱟ ᱚᱱᱠᱟᱠᱚ ᱠᱷᱮᱞᱟ ᱱᱮᱛᱟᱨ ᱜᱤᱫᱽᱨᱟᱹᱫᱚ ᱚᱱᱠᱟᱫᱚ ᱵᱟᱠᱚ ᱠᱷᱮᱞᱟ ᱠᱷᱟᱹᱞᱤ ᱵᱤᱰᱤᱭᱳ ᱜᱮᱢᱠᱚ ᱠᱷᱮᱞᱟ ᱯᱷᱳᱱᱠᱚᱜᱮᱠᱚ ᱥᱟᱵ ᱵᱟᱲᱟᱠᱟᱜᱼᱟ ᱟᱨ ᱵᱤᱰᱤᱭᱳ ᱜᱮᱢ ᱨᱮᱜᱮᱠᱚ ᱪᱷᱩᱴᱟᱹᱣᱠᱚᱜᱼᱟ ᱟᱨ ᱵᱟᱠᱷᱟᱱ ᱪᱟᱞᱟᱜ ᱟᱠᱚ ᱚᱸᱰᱮ ᱯᱷᱳᱱ ᱵᱟᱠᱚ ᱥᱟᱵᱟ ᱯᱷᱩᱴᱵᱚᱞ ᱢᱮᱭᱫᱟᱱᱠᱚ ᱪᱟᱞᱟᱜᱼᱟ ᱚᱸᱰᱮ ᱯᱷᱩᱴᱵᱚᱞᱠᱚ ᱠᱷᱮᱞᱟ ᱥᱤᱛᱩᱝ ᱡᱟᱹᱯᱩᱫ ᱡᱚᱛᱚᱱᱟᱜ ᱜᱮ ᱡᱟᱦᱟᱸ ᱛᱤᱱᱟᱹᱜ ᱤᱭᱟᱹ ᱨᱮᱦᱚᱸ ᱚᱸᱰᱮ ᱠᱷᱮᱞᱟᱠᱟᱭ ᱜᱮᱠᱚ ᱛᱟᱦᱮᱱᱟ ᱟᱠᱚᱣᱟ ᱢᱮᱪ ᱛᱤᱱᱟᱹᱜᱵᱷᱩᱨ ᱦᱩᱭᱩᱜ ᱠᱟᱱᱟ ᱤᱱᱟᱹᱜᱵᱷᱩᱨ ᱫᱚ ᱢᱟᱱᱮ ᱦᱟᱨᱼᱡᱤᱛ ᱛᱤᱱᱵᱷᱩᱨ ᱵᱟᱭ ᱦᱩᱭᱩᱜ ᱠᱟᱱᱟ ᱩᱱᱵᱷᱩᱨᱫᱚ ᱚᱸᱰᱮᱜᱮᱠᱚ ᱠᱷᱮᱞᱟᱠᱟᱭ ᱜᱮᱠᱚ ᱛᱟᱦᱮᱱ ᱠᱟᱱᱟ ᱟᱨ ᱡᱟᱦᱟᱱᱟᱜ ᱠᱷᱮᱞᱦᱚᱸ ᱚᱱᱠᱟᱜᱮ ᱢᱟᱱᱮ ᱫᱷᱮᱭᱟᱱ ᱟᱛᱮᱫᱠᱚ ᱠᱷᱮᱞᱟ ᱤᱭᱟᱹᱫᱚ ᱟᱨ ᱮᱴᱟᱜᱟᱜ ᱢᱮᱛᱟᱠᱚᱢᱮ ᱵᱤᱰᱤᱭᱚ ᱜᱮᱢ ᱪᱷᱟᱲᱟ ᱯᱷᱩᱴᱵᱚᱞ ᱠᱨᱤᱠᱮᱴ ᱮᱢᱟᱱ ᱛᱮᱢᱟᱱ ᱚᱱᱟ ᱤᱭᱟᱹ ᱪᱷᱟᱲᱟ ᱢᱮᱛᱟᱠᱚᱢᱮ ᱚᱱᱟᱫᱚ ᱵᱟᱠᱚ ᱠᱷᱮᱞᱟ ᱱᱮᱛᱟᱨ ᱜᱤᱫᱽᱨᱟᱹᱫᱚ ᱚᱱᱠᱟᱠᱚ ᱠᱷᱮᱞᱟ ᱢᱟᱱᱮ ᱯᱷᱳᱱᱨᱮ ᱠᱷᱮᱞ ᱠᱟᱱᱟᱠᱚ ᱟᱨ ᱢᱟᱲᱟᱝ ᱜᱤᱫᱽᱨᱟᱹᱫᱚ ᱯᱷᱳᱱ ᱨᱮᱫᱚ ᱵᱟᱠᱚ ᱠᱷᱮᱞᱮᱫ ᱛᱟᱦᱮᱱ